ᱮ ᱟᱭ ᱤᱫᱤ ᱠᱟᱛᱮᱜ ᱢᱟᱱᱮ ᱢᱟᱱᱮ ᱤᱧ ᱫᱩᱧ ᱢᱮᱱᱟ ᱮ ᱟᱭ ᱤᱫᱤ ᱠᱟᱛᱮᱜ ᱫᱚ ᱟ ᱰᱤ ᱥᱩᱵᱤᱫᱟ ᱢᱮᱱᱟᱜ ᱜᱮᱭᱟ ᱪᱮᱫᱟᱜ ᱥᱮ ᱡᱟᱦᱟᱱᱟᱜ ᱜᱮ ᱟᱢ ᱱᱤᱭᱟᱹ ᱫᱚ ᱟᱨᱴᱤᱯᱷᱤᱥᱤᱭᱟᱞ ᱤᱱᱴᱮᱞᱤᱡᱮᱱᱥ ᱠᱟᱱᱟ ᱛᱚ ᱛᱚ ᱱᱤᱭᱟᱹ ᱫᱚ ᱡᱟᱦᱟᱸᱱᱟᱜ ᱟᱢᱮᱢ ᱢᱟᱱᱮᱢ ᱟ ᱰᱤ ᱡᱟᱦᱟᱸᱱᱟᱜ ᱠᱟ ᱢᱤ ᱜᱮ ᱠᱟ ᱢᱤ ᱜᱮ ᱟ ᱰᱤ ᱫᱨᱩᱛᱚ ᱟᱹᱰᱤ ᱤᱥᱯᱤᱰ ᱛᱮ ᱦᱩᱭᱩᱜᱼᱟ ᱟᱨ ᱢᱟᱱᱮ ᱟᱵᱚᱣᱟᱜ ᱞᱟᱭᱼᱞᱟᱠᱪᱟᱨ ᱫᱷᱚᱨᱚᱢᱼᱠᱚᱨᱚᱢ ᱡᱟᱦᱟᱸᱱᱟᱜ ᱜᱮ ᱟᱵᱚᱣᱟᱜ ᱯᱟᱹᱨᱥᱤ ᱦᱮᱸ ᱛᱟᱨᱯᱚᱨᱮ ᱢᱟᱱᱮ ᱟᱹᱰᱤ ᱟᱸᱴ ᱢᱟᱱᱮ ᱢᱟᱱᱮ ᱡᱟᱦᱟᱱᱟᱜ ᱠᱟᱹᱢᱤ ᱜᱮ ᱟᱨᱴᱤᱯᱷᱤᱥᱤᱭᱟᱞ ᱤᱱᱴᱮᱞᱤᱡᱮᱱᱥ ᱠᱩᱞᱤ ᱞᱟᱭ ᱠᱷᱟᱡ ᱮ ᱟᱭ ᱚᱱᱮ ᱟᱹᱰᱤ ᱫᱨᱩᱛᱚ ᱟᱹᱰᱤ ᱛᱟᱲᱟᱼᱛᱟᱲᱤᱭ ᱞᱟᱹᱭ ᱫᱟᱲᱮᱭᱟᱜᱼᱟᱭ ᱟᱨ ᱟᱵᱚᱣᱟᱜ ᱱᱤᱭᱟᱹ ᱫᱷᱚᱨᱚᱢᱼᱠᱚᱨᱚᱢ ᱨᱮ ᱟᱹᱰᱤ ᱟᱸᱴ ᱠᱟᱹᱢᱤ ᱨᱮ ᱞᱟᱜᱟᱜᱼᱟ ᱛᱚ ᱟᱨᱴᱤᱯᱷᱮᱥᱤᱭᱟᱞ ᱤᱱᱴᱮᱞᱤᱡᱮᱱᱥ ᱫᱚ ᱱᱚᱝᱠᱟᱱ ᱢᱤᱫᱴᱮᱱ ᱢᱟᱱᱮ ᱡᱟᱭᱜᱟ ᱠᱟᱱᱟ ᱡᱮ ᱟᱹᱰᱤ ᱡᱟᱦᱟᱱᱟᱜ ᱠᱟᱹᱢᱤ ᱜᱮ ᱟᱹᱰᱤ ᱥᱚᱡᱷᱮ ᱠᱟᱛᱮᱜ ᱦᱩᱭ ᱜᱚᱫᱚᱜᱼᱟ ᱛᱟᱲᱟᱛᱟ ᱲᱤ ᱦᱩᱭ ᱜᱚᱫᱚᱜᱼᱟ ᱟᱨᱴᱤᱯᱷᱮᱥᱤᱭᱟᱞ ᱤᱱᱴᱮᱞᱤᱡᱮᱱᱥ ᱫᱟᱨᱟᱭ ᱛᱮ